ᱦᱮᱞᱳ ᱦᱮᱸ ᱡᱚᱦᱟᱨ ᱜᱮ ᱜᱚᱢᱠᱮ ᱟᱪᱪᱷᱟ ᱚᱠᱟᱨᱮ ᱞᱟᱜᱟᱣ ᱠᱟᱱᱟ ᱜᱚᱢᱠᱮ ᱚᱸᱻ ᱦᱚᱸ ᱦᱳᱭ ᱚᱱᱟ ᱵᱟᱵᱚᱫ ᱛᱮᱜᱮ ᱠᱟᱹᱴᱤᱡ ᱵᱟᱰᱟᱭ ᱥᱟᱱᱟᱭᱮᱫ ᱞᱤᱧᱟᱹ ᱟᱪᱪᱷᱟ ᱚᱸᱰᱮ ᱚᱸᱰᱮ ᱟᱹᱞᱤᱧ ᱡᱩᱲᱟᱹᱜ ᱥᱟᱱᱟᱭᱮᱫ ᱞᱤᱧᱟ ᱦᱩᱱᱟᱹᱝ ᱟᱨ ᱚᱸᱰᱮ ᱡᱩᱲᱟᱹᱜ ᱞᱟᱹᱜᱤᱫ ᱪᱮᱫ ᱪᱮᱫ ᱠᱚ ᱞᱟᱜᱟᱜ ᱠᱟᱱᱟ ᱚᱸᱻ ᱦᱚᱸ ᱚᱸᱻ ᱦᱚᱸ ᱦᱳᱭᱛᱳ ᱟᱨ ᱡᱟᱦᱟᱱᱟᱜ ᱥᱩᱵᱤᱫᱷᱟ ᱠᱚ ᱪᱮᱫ ᱠᱚ ᱢᱮᱱᱟᱜᱼᱟ ᱰᱨᱮᱥ ᱠᱚ ᱡᱩᱛᱟ ᱠᱚ ᱧᱟᱢᱚᱜ ᱜᱮᱭᱟ ᱥᱮ ᱦᱳ ᱟᱨ ᱡᱚᱢᱼᱧᱩ ᱠᱚᱨᱮᱱᱟᱜ ᱦᱚᱸ ᱡᱚᱛᱚᱣᱟᱜ ᱥᱩᱵᱤᱫᱷᱟ ᱢᱮᱱᱟᱜᱼᱟ ᱦᱳᱭᱛᱳ ᱦᱳᱭ ᱚᱱᱟ ᱜᱮᱞᱤᱧ ᱢᱮᱱᱮᱫᱼᱟ ᱛᱟᱦᱮᱱ ᱟᱹᱞᱤᱧ ᱦᱚᱸ ᱦᱩᱱᱟᱹᱝ ᱡᱩᱲᱟᱹᱜ ᱟᱹᱞᱤᱧ ᱮᱱᱠᱷᱟᱱ ᱚᱱᱟ ᱠᱚᱜᱮ ᱞᱤᱧ ᱢᱮᱱ ᱮᱫᱼᱟ ᱟᱨ ᱪᱮᱫ ᱠᱚ ᱥᱩᱵᱤᱫᱷᱟ ᱢᱮᱱᱟᱜ ᱟᱥᱮ ᱵᱟᱝ ᱚᱱᱟᱜᱮ ᱛᱟᱦᱮᱱ ᱞᱤᱧ ᱠᱩᱞᱤᱭᱮᱫ ᱵᱮᱱᱟ ᱦᱳᱭ ᱛᱚ ᱮᱱᱠᱷᱟᱱ ᱫᱚ ᱜᱟᱯᱟᱼᱢᱮᱭᱟᱝ ᱞᱤᱧ ᱤᱫᱤᱭᱟ ᱚᱱᱟ ᱰᱠᱳᱢᱮᱱᱴ ᱠᱚ ᱟᱨ ᱯᱷᱨᱚᱢ ᱠᱚ ᱯᱮᱨᱮᱡ ᱠᱟᱛᱮ ᱞᱤᱧ ᱛᱚᱵᱮᱞᱤᱧ ᱡᱩᱲᱟᱹᱜᱼᱟ ᱦᱳᱭ ᱴᱷᱤᱠ ᱦᱳᱭ ᱴᱷᱤᱠ ᱜᱮᱭᱟ ᱢᱟ ᱛᱚᱵᱮ ᱤᱱᱠᱟᱹ ᱜᱮ ᱦᱳᱭ ᱦᱳᱭ ᱡᱚᱦᱟᱨ